ᱥᱮᱪᱮᱫ ᱞᱟᱹᱜᱤᱫ ᱫᱚ ᱱᱚᱰᱮ ᱵᱤᱨᱵᱷᱩᱢ ᱨᱮᱫᱚ ᱢᱟᱨᱟᱝ ᱥᱚᱢᱚᱥᱥᱟ ᱫᱚ ᱦᱩᱭᱩᱜ ᱠᱟᱱᱟ ᱡᱮ ᱡᱚᱛᱚ ᱦᱚᱲ ᱴᱷᱮᱱ ᱫᱚ ᱥᱚᱢᱟᱱ ᱞᱮᱠᱟ ᱫᱚ ᱴᱟᱠᱟ ᱯᱚᱭᱥᱟ ᱵᱟᱹᱱᱩᱜ ᱟᱠᱟᱫᱟ ᱛᱚ ᱡᱟᱦᱟᱸᱭᱟᱜ ᱴᱟᱠᱟ ᱯᱚᱭᱥᱟ ᱵᱟᱹᱱᱩᱜᱼᱟ ᱩᱱᱠᱩ ᱫᱚ ᱡᱩᱣᱟᱹᱱ ᱠᱚ ᱵᱟᱠᱚ ᱯᱟᱲᱦᱟᱣ ᱦᱚᱪᱚ ᱫᱟᱲᱮᱭᱟᱠᱚ ᱠᱟᱱᱟ ᱥᱮ ᱩᱱᱠᱩ ᱫᱚ ᱠᱟᱹᱢᱤ ᱠᱚᱠᱚ ᱪᱟᱞᱟᱜ ᱠᱟᱱᱟ ᱟᱨ ᱡᱟᱦᱟᱸᱭᱟᱜ ᱴᱟᱠᱟ ᱯᱚᱭᱥᱟ ᱢᱮᱱᱟᱜ ᱟᱠᱟᱫᱟ ᱩᱱᱠᱩ ᱦᱚᱠᱚ ᱯᱟᱲᱦᱟᱜ ᱠᱟᱱ ᱜᱮᱭᱟ ᱯᱟᱲᱦᱟᱣ ᱫᱚ ᱠᱤᱱᱛᱩ ᱟᱵᱚ ᱡᱩᱣᱟᱹᱱ ᱫᱚ ᱯᱟᱲᱦᱟᱜ ᱠᱚᱨᱛᱮ ᱜᱮᱞᱮᱫᱚ ᱥᱮᱨᱚᱠᱚᱢ ᱦᱚᱸ ᱵᱟᱵᱩᱱ ᱯᱟᱲᱦᱟᱜ ᱠᱟᱱᱟ ᱛᱚ ᱟᱨ ᱨᱳᱡᱽᱜᱟᱨ ᱵᱟᱠᱷᱨᱟ ᱛᱮᱫᱚ ᱨᱳᱡᱽᱜᱟᱨ ᱞᱟᱹᱜᱤᱫ ᱟᱵᱚ ᱥᱩᱫᱷᱩ ᱯᱟᱲᱦᱟᱜ ᱜᱮ ᱯᱟᱲᱦᱟᱜ ᱨᱮᱜᱮᱵᱚᱱ ᱫᱷᱮᱭᱟᱱ ᱫᱟ ᱡᱮᱢᱚᱱ ᱮᱠᱥᱴᱨᱟ ᱠᱮᱨᱤᱠᱩᱞᱟᱨ ᱮᱠᱴᱤᱵᱷᱤᱴᱤᱥ ᱢᱮᱱᱟᱜ ᱟᱠᱟᱫᱟ ᱟᱵᱚᱫᱚ ᱚᱱᱟ ᱠᱚᱫᱚ ᱪᱮᱫ ᱦᱚᱸ ᱵᱟᱵᱚ ᱪᱮᱫ ᱫᱟ ᱡᱟᱦᱟᱸᱠᱚ ᱠᱚᱢᱯᱤᱭᱩᱴᱟᱨ ᱨᱮᱱᱟᱜ ᱱᱮᱛᱟᱨ ᱫᱚ ᱱᱚᱞᱮᱡᱽ ᱛᱟᱦᱮᱸᱜᱮ ᱫᱚᱨᱠᱟᱨ ᱛᱚᱵᱮᱜᱮ ᱡᱮ ᱵᱷᱟᱜᱤ ᱢᱚᱛᱚ ᱠᱟᱹᱢᱤ ᱧᱟᱢᱟ ᱵᱟ ᱴᱟᱠᱟ ᱯᱚᱭᱥᱟᱢ ᱤᱱᱠᱟᱢ ᱫᱟᱲᱮᱭᱟᱜᱟᱢ ᱛᱚ ᱚᱱᱟᱦᱚᱸ ᱟᱵᱚᱴᱷᱮᱱ ᱫᱚ ᱵᱟᱹᱱᱩᱜ ᱟᱠᱟᱫ ᱛᱟᱵᱚᱱᱟ ᱛᱚ ᱥᱮᱨᱚᱠᱚᱢ ᱚᱱᱟ ᱦᱤᱥᱟᱹᱵᱽ ᱛᱮᱦᱚᱸ ᱯᱨᱟᱭᱵᱷᱮᱴ ᱠᱚᱨᱮᱦᱚᱸ ᱟᱵᱚ ᱱᱚᱠᱨᱤ ᱵᱟᱵᱚᱱ ᱠᱟᱹᱢᱤ ᱵᱟᱵᱚᱱ ᱥᱮᱸᱫᱽᱨᱟ ᱫᱟᱲᱮᱭᱟᱜ ᱠᱟᱱᱟ ᱵᱟᱵᱚᱱ ᱥᱮᱬᱟ ᱫᱟᱲᱮᱜ ᱠᱟᱱᱟ ᱛᱚ ᱥᱚᱨᱠᱟᱨᱟᱜ ᱦᱚᱸ ᱱᱚᱰᱮᱦᱚ ᱟᱹᱰᱤ ᱤᱱᱯᱚᱴᱮᱱ ᱵᱷᱩᱢᱤᱠᱟ ᱢᱮᱱᱟᱜ ᱟᱠᱟᱫᱟ ᱡᱮ ᱥᱚᱨᱠᱟᱨ ᱦᱚᱸ ᱡᱟᱛᱮ ᱵᱚᱪᱷᱚᱨ ᱵᱚᱪᱷᱚᱨ ᱢᱟ ᱟᱹᱰᱤ ᱟᱭᱢᱟ ᱜᱟᱱ ᱪᱟᱹᱠᱨᱤᱭ ᱛᱩᱫ ᱢᱟ ᱡᱟᱦᱟᱸᱭ ᱠᱚᱠᱚ ᱯᱟᱲᱦᱟᱜ ᱠᱟᱱᱟ ᱩᱱᱠᱩᱦᱚᱸ ᱡᱟᱛᱮ ᱮᱯᱞᱟᱭ ᱫᱟᱲᱮᱜ ᱟᱠᱚᱢᱟ ᱚᱱᱟᱜᱮ ᱢᱮᱱ ᱥᱚᱢᱚᱥᱟ ᱫᱚ ᱡᱮ ᱟᱵᱚ ᱯᱟᱲᱦᱟᱜ ᱠᱟᱱᱟᱵᱚᱱ ᱠᱤᱱᱛᱩ ᱨᱳᱡᱽᱜᱟᱨ ᱦᱚᱸ ᱥᱮᱨᱚᱠᱚᱢ ᱵᱟᱹᱱᱩᱜᱼᱟ ᱟᱨ ᱟᱵᱚᱛᱮ ᱨᱳᱡᱽᱜᱟᱨ ᱛᱚᱹᱭᱨᱤ ᱠᱚᱨᱛᱮ ᱜᱮᱞᱮ ᱫᱚ ᱟᱵᱚᱣᱟᱜ ᱢᱮᱱ ᱦᱩᱭᱩᱜ ᱠᱟᱱᱟ ᱡᱮ ᱠᱚᱢᱯᱤᱭᱩᱴᱟᱨ ᱱᱚᱞᱮᱡ ᱫᱚᱨᱠᱟᱨᱟ ᱡᱚᱫᱤ ᱚᱱᱞᱟᱭᱤᱱ ᱛᱮᱢ ᱠᱟᱹᱢᱤᱭ ᱠᱷᱟᱱ ᱫᱚ ᱟᱨ ᱱᱮᱛᱟᱨ ᱫᱚ ᱟᱵᱚ ᱵᱤᱨᱵᱷᱩᱢ ᱫᱚ ᱟᱹᱰᱤ ᱵᱤᱨᱵᱷᱩᱢ ᱡᱮᱞᱟ ᱨᱮᱫᱚ ᱟᱹᱰᱤᱜᱟᱱ ᱴᱷᱮᱱᱜᱮ ᱟᱹᱰᱤ ᱤᱱᱰᱨᱟᱥᱴᱨᱤ ᱦᱚᱸ ᱵᱟᱹᱱᱩᱜᱼᱟ ᱡᱮᱵᱚᱱ ᱚᱸᱰᱮᱵᱚᱱ ᱪᱟᱞᱟᱣ ᱠᱟᱛᱮᱫ ᱵᱚᱱ ᱠᱚᱱᱚ ᱮᱠᱴᱟᱵᱚᱱ ᱠᱟᱹᱢᱤ ᱫᱟᱲᱮᱭᱟᱜᱼᱟ ᱛᱚ ᱚᱸᱰᱮᱦᱚ ᱟᱹᱰᱤ ᱚᱵᱷᱟᱵ ᱜᱮᱭᱟ ᱟᱵᱚᱣᱟᱜ ᱨᱳᱡᱽᱜᱟᱨ